ᱦᱮᱸ ᱤᱧ ᱥᱤᱝᱜᱟᱨ ᱠᱚᱣᱟᱜ ᱞᱟᱭᱤᱵ ᱤᱧ ᱧᱮᱞ ᱠᱟᱫᱟ ᱡᱮᱞᱮᱠᱟ ᱰᱚᱜᱚᱨ ᱴᱩᱰᱩ ᱠᱚᱞᱯᱚᱱᱟ ᱦᱟᱸᱥᱫᱟᱜ ᱥᱟᱶᱛᱮ ᱨᱟᱢ ᱢᱟᱨᱰᱤ ᱩᱱᱠᱩ ᱠᱚᱣᱟᱜ ᱟᱭᱢᱟ ᱵᱷᱟᱹᱜᱤ ᱵᱷᱟᱹᱜᱤ ᱥᱮᱨᱮᱧ ᱡᱮᱞᱮᱠᱟ ᱥᱟᱶᱛᱟ ᱟᱨ ᱟᱵᱚ ᱥᱚᱢᱟᱡᱽ ᱨᱮᱱᱟᱜ ᱥᱮᱨᱮᱧ ᱠᱚ ᱨᱥᱮᱨᱮᱧ ᱟᱹᱜᱩᱣᱟᱠᱟᱫᱟ ᱚᱱᱟ ᱞᱮᱠᱟᱛᱮ ᱩᱱᱠᱩ ᱟᱠᱚ ᱤᱥᱠᱩᱞ ᱥᱟᱶᱛᱮ ᱱᱚᱣᱟ ᱥᱮᱨᱮᱧ ᱱᱩᱠᱩ ᱡᱚᱯᱲᱟᱣ ᱛᱟᱦᱮᱸ ᱠᱟᱱᱟ ᱟᱨᱵᱟᱝ ᱱᱩᱠᱩ

ᱱᱟᱜᱟᱢ ᱨᱮᱱᱟᱜ ᱥᱮᱨᱮᱧ ᱦᱚᱸᱠᱚ ᱛᱩᱢᱟᱹᱞ ᱟᱹᱜᱩ ᱟᱠᱟᱫᱟ ᱤᱧ ᱟᱨ ᱢᱤᱫ ᱱᱤᱝᱠᱟᱹᱜᱮ ᱡᱷᱟᱲᱠᱷᱚᱱ ᱨᱮᱱ ᱢᱤᱫ ᱥᱤᱝᱜᱟᱨ ᱥᱩᱞᱮᱢᱟᱱ ᱢᱟᱨᱰᱤ ᱩᱱᱤ

ᱱᱚᱣᱟ ᱥᱤᱝᱜᱟᱨ ᱞᱟᱹᱜᱤᱫ ᱛᱮ ᱢᱤᱫ ᱠᱟᱹᱴᱤᱡ ᱠᱷᱚᱱ ᱠᱩᱨᱩᱢᱩᱴᱩ ᱠᱟᱛᱮᱫ ᱥᱮ ᱥᱤᱝᱜᱟᱨ ᱛᱟᱞᱟᱛᱮ ᱟᱡ ᱮ ᱦᱮᱡ ᱟᱹᱜᱩ ᱟᱠᱟᱱᱟ ᱥᱤᱝᱜᱟᱨ ᱫᱚ ᱟᱹᱰᱤ ᱵᱷᱟᱹᱜᱤ ᱵᱷᱟᱹᱜᱤ ᱛᱮ ᱟᱡ ᱧᱩᱛᱩᱢ ᱮ ᱠᱟᱢᱟᱣ ᱠᱟᱫᱟ